ᱢᱟᱲᱛᱮ ᱴᱚᱴᱷᱟ ᱨᱮ ᱵᱟᱸᱠᱩᱲᱟ ᱦᱚᱱᱚᱛ ᱨᱮ ᱡᱩᱣᱟᱹᱱ ᱠᱚᱣᱟᱜ ᱥᱟᱢᱟᱝ ᱨᱮ ᱢᱩᱲᱩᱛ ᱪᱮᱸᱞᱮᱸᱡᱽ ᱟᱨ ᱫᱟᱣ ᱠᱚᱫᱚ ᱦᱩᱭᱩᱜ ᱠᱟᱱᱟ ᱡᱮᱢᱚᱱ ᱵᱟᱸᱠᱩᱲᱟ ᱦᱚᱱᱚᱛ ᱨᱮ ᱡᱩᱣᱟᱹᱱ ᱯᱟᱹᱴᱷᱩᱭᱟᱹ ᱠᱚ ᱞᱟᱦᱟ ᱥᱮᱫ ᱞᱟᱦᱟᱜ ᱨᱮᱱᱟᱜ ᱠᱚ ᱩᱭᱦᱟᱹᱨᱮᱫ ᱨᱮᱦᱚᱸ ᱱᱚᱝᱠᱟ ᱜᱮ ᱧᱮᱞᱚᱜᱼᱟ ᱡᱮ ᱜᱷᱟᱨᱚᱸᱡᱽ ᱨᱮ ᱠᱟᱹᱣᱰᱤ ᱟᱱᱟᱴ ᱠᱷᱟᱹᱛᱤᱨ ᱛᱮ ᱞᱟᱦᱟ ᱥᱮᱫ ᱵᱟᱝ ᱠᱚ ᱞᱟᱦᱟ ᱤᱫᱤ ᱫᱟᱲᱮᱭᱟᱜ ᱠᱟᱱᱟ ᱥᱮ ᱚᱞ ᱯᱟᱲᱦᱟᱣ ᱟᱛᱨᱟ ᱨᱮᱜᱮ ᱦᱟᱹᱯᱤᱫ ᱛᱟᱦᱮᱱ ᱠᱟᱱ ᱛᱟᱠᱚᱣᱟ